ᱥᱟᱱᱛᱤᱱᱤᱠᱮᱛᱚᱱ ᱥᱚᱱᱟᱡᱷᱩᱨᱤ ᱵᱚᱞᱞᱚᱵᱽᱯᱩᱨ ᱰᱟᱝᱜᱟ ᱟᱛᱳ ᱨᱮ ᱟᱥᱥᱨᱚᱢ ᱵᱨᱤᱫᱽᱫᱷᱟᱥᱨᱚᱢ ᱵᱟᱱᱟᱨ ᱜᱮ ᱢᱮᱱᱟᱜᱼᱟ ᱟᱫᱚ ᱚᱱᱟ ᱵᱨᱤᱫᱽᱫᱷᱟᱥᱨᱚᱢ ᱨᱮ ᱡᱟᱦᱟᱸ ᱵᱨᱤᱫᱽᱫᱷᱟ ᱠᱚ ᱫᱚᱦᱚ ᱟᱠᱟᱜ ᱠᱚᱣᱟ ᱩᱱᱠᱩ ᱵᱨᱤᱫᱽᱫᱷᱟ ᱫᱚ ᱚᱲᱟᱜ ᱨᱮᱱ ᱜᱚᱲᱚᱢ ᱜᱤᱫᱽᱨᱟᱹ ᱴᱷᱮᱱ ᱠᱷᱚᱱ ᱦᱚᱸ ᱥᱟᱹᱜᱤᱧ ᱨᱮ ᱢᱮᱱᱟᱜ ᱠᱚᱣᱟ ᱟᱠᱚ ᱨᱮᱱ ᱜᱤᱫᱽᱨᱟᱹ ᱴᱷᱮᱱ ᱠᱷᱚᱱ ᱦᱚᱸ ᱥᱟᱹᱜᱤᱧ ᱨᱮ ᱦᱮᱱᱟᱜ ᱠᱚᱣᱟ ᱠᱤᱱᱛᱩ ᱚᱲᱟᱜ ᱨᱮ ᱡᱮᱴᱟ ᱫᱩᱞᱟᱹᱲ ᱨᱟᱹᱥᱠᱟᱹ ᱨᱮᱠᱚ ᱛᱟᱦᱮᱸ ᱠᱚᱜᱼᱟ ᱫᱚᱢ ᱜᱚᱲᱚᱢ ᱜᱤᱫᱽᱨᱟᱹ ᱥᱟᱶᱛᱮ ᱚᱱᱟ ᱫᱩᱞᱟᱹᱲ ᱨᱟᱹᱥᱠᱟ ᱠᱷᱚᱱ ᱦᱚᱸ ᱥᱟᱹᱜᱤᱧ ᱨᱮ ᱠᱚ ᱛᱟᱦᱮᱸ ᱱᱚᱜ ᱠᱟᱱᱟ ᱛᱟᱨᱯᱚᱨ ᱩᱱᱠᱩᱣᱟᱜ ᱨᱟᱹᱥᱠᱟᱹ ᱫᱚ ᱪᱮᱫ ᱜᱮ ᱵᱟᱹᱱᱩᱜᱼᱟ ᱚᱰᱮ ᱡᱟᱦᱟᱱᱟᱜ ᱜᱮ ᱡᱚᱢᱟᱜ ᱠᱚ ᱮᱢᱟ ᱠᱚ ᱠᱟᱱᱟ ᱤᱱᱟᱹ ᱜᱮ ᱠᱚ ᱡᱚᱢᱮᱫᱟ ᱟᱨ ᱚᱲᱟᱜ ᱨᱮ ᱡᱮᱴᱟ ᱨᱟᱹᱥᱠᱟᱹ ᱠᱟᱛᱮ ᱜᱤᱫᱽᱨᱟᱹ ᱠᱚ ᱱᱤᱭᱟᱹ ᱠᱚ ᱡᱚᱢ ᱠᱮᱭᱟ ᱚᱱᱟ ᱨᱟᱹᱥᱠᱟᱹ ᱫᱚ ᱩᱱᱠᱩ ᱴᱷᱮᱱ ᱫᱚ ᱵᱟᱝ ᱦᱳᱭᱳᱜ ᱠᱟᱱᱟ ᱟᱨ ᱚᱱᱟᱛᱷ ᱠᱚᱭᱤᱡ ᱜᱤᱫᱽᱨᱟᱹ ᱠᱚ ᱦᱚᱸ ᱚᱱᱠᱟᱜᱮ ᱜᱚᱼᱵᱟᱵᱟ ᱴᱷᱮᱱ ᱠᱷᱚᱱ ᱟᱹᱰᱤ ᱥᱟᱦᱟ ᱨᱮ ᱠᱚ ᱛᱟᱦᱮᱱ ᱠᱟᱱᱟ ᱚᱱᱟᱛᱷ ᱟᱥᱨᱚᱢ ᱵᱚᱞᱛᱮ ᱪᱮ ᱚᱸᱰᱮ ᱫᱚ ᱟᱨ ᱟᱠᱚ ᱛᱤᱱᱟᱹᱜ ᱫᱤᱱ ᱟᱹᱣᱨᱤ ᱠᱚ ᱞᱟᱹᱴᱩᱜᱼᱟ ᱩᱱᱟᱹᱜ ᱫᱤᱱ ᱫᱷᱟᱹᱵᱤᱡ ᱠᱚ ᱫᱚᱦᱚ ᱠᱚᱣᱟ ᱩᱱᱟᱹᱜ ᱫᱤᱱ ᱫᱷᱟᱹᱵᱤᱡ ᱠᱚ ᱫᱚᱦᱚ ᱠᱟᱛᱮ ᱩᱱᱠᱩ ᱠᱚ ᱯᱟᱲᱦᱟᱣ ᱦᱚᱪᱚ ᱠᱚᱣᱟ ᱡᱟᱦᱟᱸ ᱢᱤᱫᱴᱮᱱ ᱠᱟᱹᱢᱤ ᱨᱟᱥᱛᱟ ᱠᱚ ᱥᱟᱵ ᱟᱠᱚᱣᱟ ᱟᱠᱚ ᱡᱟᱛᱮ ᱵᱷᱚᱵᱤᱥᱚᱛ ᱢᱤᱫ ᱴᱮᱱ ᱱᱤᱡᱮᱨ ᱯᱟᱭᱛᱮ ᱠᱚ ᱛᱮᱹᱜᱳ ᱫᱟᱜᱮᱲᱮᱭᱟᱜ ᱮᱭ ᱨᱚᱠᱚᱢ ᱵᱷᱟᱵᱮ ᱱᱩᱠᱩ ᱜᱤᱫᱽᱨᱟᱹ ᱫᱚ ᱚᱸᱰᱮ ᱠᱚ ᱟᱫᱚᱨ ᱡᱚᱛᱱᱱᱚ ᱠᱚᱣᱟ ᱠᱤᱱᱛᱩ ᱚᱲᱟᱜ ᱨᱮᱱ ᱦᱚᱲ ᱴᱷᱮᱱ ᱠᱷᱚᱱ ᱫᱚ ᱟᱹᱰᱤ ᱥᱟᱹᱜᱤᱧ ᱨᱮ ᱠᱚ ᱛᱟᱦᱮᱱᱚᱜ ᱠᱟᱱᱟ ᱚᱲᱟᱜ ᱨᱮᱱ ᱡᱮᱴᱟ ᱚᱲᱟᱜ ᱥᱚᱜᱮ ᱦᱮᱸᱥᱮ ᱠᱷᱮᱞᱮ ᱡᱮᱴᱟ ᱫᱩᱞᱟᱹᱲ ᱨᱟᱹᱥᱠᱟᱹ ᱛᱮᱠᱚ ᱛᱟᱦᱮᱸ ᱠᱚᱜᱼᱟ ᱚᱱᱟ ᱫᱚ ᱵᱟᱝ ᱠᱚ ᱧᱟᱢᱮᱫᱟ ᱚᱲᱟᱜ ᱨᱮᱭᱟᱜ ᱡᱮᱴᱟ ᱦᱚᱲᱟᱜ ᱱᱤᱭᱚᱢ ᱠᱟᱹᱱᱩᱱ ᱚᱱᱟ ᱠᱚ ᱥᱟᱱᱟᱢ ᱠᱚ ᱦᱤᱲᱤᱧ ᱪᱟᱵᱟᱭᱫᱟ ᱚᱸᱰᱮᱛᱚ ᱟᱨ ᱚᱱᱟ ᱠᱚᱫᱚ ᱵᱟᱠᱚ ᱪᱮᱫ ᱟᱠᱚᱣᱟ ᱚᱰᱮ ᱫᱚ ᱟᱠᱚᱣᱟᱜ ᱡᱮᱴᱟ ᱱᱤᱭᱚᱢ ᱠᱟᱹᱱᱩᱱ ᱚᱱᱟ ᱠᱚ ᱪᱮᱫ ᱟᱠᱚᱣᱟ ᱠᱤᱱᱛᱩ ᱡᱟᱦᱟᱸᱛᱤᱥᱚᱜ ᱞᱟᱹᱴᱩ ᱠᱟᱛᱮᱫ ᱦᱤᱡᱩᱜᱼᱟ ᱚᱲᱟᱜᱛᱮ ᱩᱱᱤ ᱫᱚ ᱠᱤᱱᱛᱩ ᱦᱚᱲᱟᱜ ᱱᱤᱭᱚᱢ ᱫᱷᱚᱨᱚᱢ ᱫᱚ ᱟᱨ ᱵᱟᱭ ᱵᱟᱰᱟᱭᱟ ᱩᱱᱤ ᱫᱚ ᱟᱵᱟᱨ ᱯᱨᱚᱛᱷᱚᱢ ᱠᱷᱚᱱᱟᱜ ᱱᱤᱭᱚᱢ ᱦᱚᱲ ᱴᱷᱮᱱ ᱥᱮᱱ ᱠᱟᱛᱮᱫ ᱮ ᱪᱮᱫᱟ ᱛᱚᱵᱮᱭ ᱟᱨ ᱵᱟᱝᱠᱷᱟᱱ ᱱᱤᱭᱚᱢ ᱫᱷᱚᱨᱚᱢ ᱫᱚ ᱱᱩᱭ ᱫᱚ ᱵᱮᱥ ᱜᱮ ᱵᱟᱭ ᱞᱟᱹᱭ ᱫᱟᱲᱮᱭᱟᱜᱼᱟ ᱪᱮᱫᱟᱜ ᱥᱮ ᱩᱱᱤ ᱫᱚ ᱠᱟᱹᱴᱤᱡ ᱠᱷᱚᱱ ᱚᱱᱟᱛᱷ ᱟᱥᱥᱨᱚᱢ ᱢᱮᱱᱟᱭᱟ ᱤᱱᱟᱹ ᱠᱷᱟᱹᱛᱤᱨᱟᱜ ᱛᱮ ᱩᱱᱤ ᱫᱚ ᱟᱨ

ᱤᱱᱟᱹ ᱠᱷᱟᱹᱛᱤᱨᱟᱜ ᱩᱱᱠᱩ ᱫᱚ ᱡᱷᱚᱛᱚ ᱠᱤᱪᱷᱩ ᱛᱟᱭᱱᱚᱢ ᱨᱮᱠᱚ ᱛᱟᱦᱮᱸ ᱱᱚᱜ ᱠᱟᱱᱟ ᱦᱚᱲ ᱠᱷᱟᱹᱛᱤᱨᱟᱜ ᱵᱟᱝ ᱢᱟᱱᱮ ᱦᱚᱲ ᱠᱷᱟᱹᱛᱤᱨᱟᱜᱛᱮ ᱟᱨ ᱫᱮᱠᱳ ᱥᱮᱫ ᱫᱚᱠᱚ ᱞᱟᱦᱟᱜ ᱠᱟᱱ ᱜᱮᱭᱟ ᱯᱟᱲᱦᱟᱣ ᱥᱤᱠᱷᱱᱟᱹᱛ ᱛᱮᱠᱚ ᱞᱟᱦᱟᱜ ᱦᱚᱪᱚᱭᱮᱫ ᱠᱚᱣᱟ ᱚᱱᱟ ᱫᱚ ᱴᱷᱤᱠ ᱥᱟᱹᱨᱤ ᱠᱟᱛᱷᱟ ᱜᱮ ᱟᱨ ᱪᱮᱫ ᱤᱧ ᱞᱟᱹᱭᱟ ᱟᱨ ᱡᱟᱦᱟᱱᱟᱜ ᱠᱤᱪᱷᱩ ᱫᱚ ᱵᱟᱹᱧ ᱞᱟᱹᱭᱮᱫᱟ ᱱᱤᱭᱟᱹ ᱨᱮᱜᱮᱧ ᱪᱟᱵᱟᱭᱫᱟ